ᱵᱷᱟᱨᱚᱛᱤᱭᱚ ᱱᱚᱠᱨᱤ ᱨᱮᱭᱟᱜ ᱵᱟᱡᱟᱨ ᱫᱚ ᱫᱚᱢᱮ ᱵᱷᱟᱜᱮ ᱫᱚ ᱵᱟᱹᱱᱩᱜ ᱟᱠᱟᱫᱟ ᱪᱮᱫᱟᱜ ᱥᱮ ᱟᱨ ᱵᱷᱟᱨᱚᱛᱤᱭᱚ ᱱᱚᱠᱨᱤ ᱨᱮᱭᱟᱜ ᱵᱟᱡᱟᱨ ᱨᱮ ᱱᱟᱦᱟᱜ ᱠᱤᱪᱷᱩ ᱡᱮᱞᱮᱧ ᱠᱚᱫᱚ ᱦᱩᱭᱩᱜ ᱠᱟᱱᱟ ᱪᱮᱫ ᱞᱮᱠᱟ ᱦᱚᱲᱠᱚ ᱵᱟᱹᱲ ᱡᱟᱹᱥᱛᱤᱭᱟᱠᱟᱱᱟ ᱚᱱᱟ ᱚᱱᱩᱯᱟᱛ ᱛᱮ ᱵᱷᱟᱨᱚᱛᱤᱭᱚ ᱥᱚᱨᱠᱟᱨᱤ ᱪᱟᱹᱠᱨᱤ ᱨᱮᱱᱟᱜ ᱵᱷᱮᱠᱮᱱᱴ ᱵᱟᱭ ᱵᱟᱹᱲᱛᱤ ᱫᱟᱲᱮ ᱠᱟᱣᱫᱟ ᱫᱚᱥᱟᱨ ᱫᱚ ᱪᱟᱹᱠᱨᱤ ᱮᱢ ᱨᱮᱭᱟᱜ ᱥᱚᱨᱠᱟᱨᱟᱜ ᱜᱟᱹᱯᱷᱞᱟᱹᱛᱤ ᱢᱮᱱᱟᱜ ᱛᱟᱭᱟ ᱟᱡ ᱠᱩᱥᱤ ᱯᱚᱞᱤᱥᱤ ᱛᱮᱭᱟᱨ ᱠᱟᱛᱮᱫ ᱯᱟᱨᱢᱟᱱᱮᱱᱴ ᱵᱚᱫᱚᱞ ᱛᱮ ᱠᱚᱱᱴᱟᱠᱴᱪᱩᱣᱮᱞᱮ ᱦᱟᱛᱟᱣᱮᱫ ᱠᱚᱣᱟ ᱱᱚᱣᱟᱛᱮ ᱯᱟᱨᱢᱟᱱᱮᱱᱴ ᱪᱟᱠᱨᱤ ᱧᱟᱢ ᱨᱮᱱᱟᱜ ᱵᱟᱡᱟᱨᱮ ᱨᱟᱹᱯᱩᱫ ᱮᱫᱟ ᱵᱮ ᱱᱤᱭᱚᱢ ᱛᱮ ᱱᱤᱭᱳᱜᱮᱫ ᱠᱚᱣᱟ ᱚᱠᱟ ᱡᱚᱠᱷᱚᱡ ᱫᱚ ᱚᱱᱟᱛᱮ ᱡᱷᱚᱛᱚ ᱨᱤᱠᱨᱩᱴᱢᱮᱱᱴ ᱨᱮᱜᱮ ᱠᱳᱨᱴ ᱠᱮᱥ ᱦᱩᱭᱩᱜ ᱠᱟᱱᱟ ᱱᱤᱭᱳᱜᱽ ᱵᱤᱞᱚᱢᱚᱜ ᱠᱟᱱᱟ ᱥᱚᱨᱠᱟᱨ ᱪᱟᱠᱨᱤ ᱨᱮᱭᱟᱜ ᱵᱟᱡᱟᱨ ᱛᱮᱭᱟᱨ ᱞᱟᱹᱜᱤᱫ ᱠᱳᱢᱯᱟᱱᱤ ᱴᱷᱮᱱᱮ ᱦᱚᱵᱚᱨᱚᱜ ᱠᱟᱱᱟ ᱮᱢᱟᱱ ᱱᱚᱝᱠᱟᱱ ᱟᱭᱢᱟ ᱡᱮᱞᱮᱧ ᱠᱚᱜᱮ ᱵᱷᱟᱨᱚᱛᱤᱭᱚ ᱱᱚᱠᱨᱤ ᱨᱮᱭᱟᱜ ᱵᱟᱡᱟᱨ ᱛᱮ ᱧᱮᱞ ᱧᱟᱢᱚᱜ ᱠᱟᱱᱟ ᱟᱨ ᱥᱩᱡᱳᱜᱽ ᱥᱮ ᱫᱟᱣ ᱫᱚ ᱱᱚᱣᱟ ᱨᱮᱜᱮ ᱥᱟᱢᱟᱝ ᱠᱟᱱᱟ ᱡᱮ ᱵᱷᱟᱨᱚᱛ ᱨᱮᱱ ᱡᱚᱛᱚ ᱦᱚᱲᱜᱮ ᱥᱚᱨᱠᱟᱨᱟᱜ ᱪᱟᱠᱨᱤ ᱚᱨᱛᱷᱟᱛ ᱟᱨᱢᱤ ᱯᱷᱳᱨᱥ ᱟᱭᱹᱮᱹᱮᱥ ᱟᱭᱹᱯᱤᱹᱮᱥ ᱮᱭᱟᱨ ᱯᱷᱳᱨᱥ ᱱᱮᱵᱷᱤ ᱠᱞᱟᱨᱠ ᱤᱭᱩᱹᱯᱤᱹᱮᱥᱹᱥᱤ ᱨᱮᱹᱞᱳᱭᱮ ᱥᱤᱹᱵᱤᱹᱟᱭ ᱮᱢᱟᱱ ᱪᱟᱠᱨᱤ ᱠᱚᱨᱮ ᱜᱮ ᱟᱠᱚᱣᱟᱜ ᱡᱳᱜᱽᱜᱚᱛᱟ ᱞᱮᱠᱟᱛᱮ ᱪᱟᱠᱨᱤ ᱠᱚ ᱦᱟᱢᱮᱴ ᱫᱟᱲᱮᱭᱟᱜᱼᱟ ᱥᱚᱝᱵᱤᱫᱷᱟᱱ ᱨᱮᱱᱟᱜ ᱦᱚᱜᱤᱠᱚᱛ ᱞᱮᱠᱟᱛᱮ ᱱᱚᱣᱟ ᱨᱮᱫᱚ ᱡᱟᱦᱟᱱ ᱫᱤᱠ ᱠᱚᱫᱚ ᱵᱟᱹᱱᱩᱜ ᱟᱠᱟᱫᱟ